ᱤᱧᱫᱚ ᱱᱤᱛ ᱫᱷᱟᱹᱵᱤᱡ ᱡᱟᱦᱟᱸ ᱪᱤᱛᱟᱹᱨ ᱠᱚᱛᱤᱧ ᱢᱮᱱᱟᱜᱼᱟ ᱠᱤ ᱵᱟᱝ ᱯᱷᱳᱴᱳ ᱠᱚᱧ ᱛᱩᱞᱟᱹᱣᱟᱠᱟᱜᱼᱟ ᱚᱱᱟ ᱯᱷᱳᱴᱳ ᱠᱚᱫᱚ ᱯᱷᱤᱞᱢ ᱥᱩᱴᱤᱝ ᱠᱚᱧ ᱪᱟᱞᱟᱣ ᱟᱠᱟᱱᱟ ᱡᱟᱛᱨᱟ ᱠᱚ ᱪᱟᱞᱟᱣ ᱠᱤᱵᱟᱝ ᱤᱧᱨᱮᱱ ᱜᱟᱛᱮᱠᱚ ᱥᱟᱞᱟᱜ ᱤᱧ ᱧᱟᱯᱟᱢ ᱟᱠᱟᱱᱟ ᱠᱤᱵᱟᱝ ᱤᱧᱨᱮᱱ ᱜᱤᱫᱽᱨᱟᱹ ᱯᱤᱫᱽᱨᱟᱹ ᱠᱚ ᱥᱟᱞᱟᱜ ᱵᱟᱦᱨᱮ ᱫᱟᱬᱟᱱᱤᱧ ᱪᱟᱞᱟᱣ ᱟᱠᱟᱱᱟ ᱚᱱᱟ ᱪᱤᱛᱟᱹᱨ ᱠᱚᱛᱤᱧ ᱱᱤᱛ ᱫᱷᱟᱹᱵᱤᱡ ᱢᱮᱱᱟᱜ ᱛᱤᱧᱟᱹ ᱟᱨ ᱤᱧᱫᱚ ᱤᱧᱟᱹᱜ ᱪᱤᱛᱟᱹᱨᱠᱚ ᱡᱟᱦᱟᱸᱜᱮ ᱢᱮᱱᱟᱜ ᱛᱤᱧᱟᱹ ᱤᱧᱫᱚ ᱡᱟᱹᱥᱛᱤ ᱥᱟᱡᱟ ᱫᱷᱟᱡᱟ ᱫᱚ ᱵᱟᱹᱧ ᱯᱚᱥᱚᱱᱫᱟᱜᱼᱟ ᱥᱟᱫᱷᱟᱨᱚᱱ ᱫᱷᱟᱨᱟᱜᱤᱧ ᱯᱚᱥᱚᱱᱫᱟᱜᱼᱟ ᱟᱨ ᱪᱤᱛᱟᱹᱨ ᱦᱟᱛᱟᱣ ᱠᱚᱫᱚ ᱱᱚᱣᱟ ᱠᱚᱦᱚᱸᱧ ᱠᱩᱥᱤᱭᱟᱜᱼᱟ ᱡᱟᱦᱟᱸ ᱥᱮ ᱵᱟᱦᱟ ᱥᱚᱦᱨᱟᱭ ᱮᱱᱮᱡ ᱥᱮᱨᱮᱧ ᱞᱮ ᱥᱟᱡᱽ ᱥᱚᱪᱚᱠᱚᱜᱼᱟ ᱠᱤ ᱵᱟᱝᱞᱮ ᱥᱟᱯᱲᱟᱣ ᱠᱚᱜᱼᱟ ᱞᱟᱝ ᱟᱨ ᱠᱤᱵᱟᱝ ᱟᱞᱮ ᱟᱹᱛᱩᱨᱮ ᱡᱟᱦᱟᱱᱟᱜ ᱠᱚ ᱚᱱᱠᱟᱱᱟᱜ ᱵᱮᱥ ᱡᱤᱱᱤᱥ ᱠᱚ ᱦᱩᱭᱩᱜᱼᱟ ᱵᱟᱯᱞᱟᱠᱚ ᱠᱤᱵᱟᱝ ᱟᱨᱦᱚᱸ ᱡᱟᱦᱟᱱᱟᱜ ᱯᱨᱳᱜᱨᱟᱢ ᱠᱚ ᱛᱟᱦᱮᱱᱟ ᱩᱱᱡᱚᱦᱚᱜᱟᱜ ᱠᱚ ᱪᱤᱛᱟᱹᱨ ᱠᱚ ᱫᱚᱦᱚ ᱥᱟᱱᱟ ᱨᱮᱱᱟᱜ ᱤᱪᱪᱷᱟ ᱠᱚ ᱛᱟᱦᱮᱱᱟ ᱟᱨ ᱚᱱᱠᱟᱱᱟᱜ ᱪᱤᱛᱟᱹᱨ ᱠᱚᱦᱚᱸ ᱢᱮᱱᱟᱜᱼᱟ ᱱᱤᱛ ᱫᱷᱟᱹᱵᱤᱡ